ᱟᱞᱮ ᱥᱮᱡ ᱨᱮᱫᱚ ᱢᱟᱱᱮ ᱵᱮᱜᱚᱨ ᱥᱟᱦᱟᱨ ᱛᱮ ᱦᱩᱲᱩ ᱦᱩᱭᱩᱜᱚᱜᱼᱟ ᱚᱱᱟ ᱡᱟᱭᱜᱟ ᱫᱚ ᱢᱟᱱᱮ ᱢᱚᱨᱟ ᱜᱟᱰᱟ ᱨᱮ ᱛᱚ ᱜᱟᱰᱟ ᱫᱚ ᱵᱟᱝ ᱠᱟᱱᱟ ᱚᱱᱟᱫᱚ ᱟᱸᱡᱮᱫᱚᱜ ᱜᱮᱭᱟ ᱛᱚ ᱤᱱ ᱥᱚᱢᱚᱭ ᱜᱮ ᱚᱸᱰᱮ ᱫᱚ ᱢᱚᱨᱟ ᱢᱟᱱᱮ ᱰᱩᱵᱟᱹ ᱥᱚᱢᱚᱭ ᱜᱤ ᱥᱟᱦᱟᱨᱼᱴᱟᱦᱟᱨ ᱜᱩᱨᱤᱡᱼᱴᱩᱨᱤᱡ ᱠᱚ ᱩᱱ ᱥᱚᱢᱚᱭ ᱟᱹᱛᱩ ᱦᱤᱡᱩᱜᱼᱟ ᱛᱚ ᱚᱱᱟᱜᱤ ᱚᱱᱟ ᱛᱮᱜᱤ ᱥᱟᱦᱟᱨ ᱟᱨ ᱦᱩᱲᱩ ᱠᱚᱞᱮ ᱨᱚᱦᱚᱭᱟ ᱦᱩᱲᱩ ᱨᱚᱦᱚᱭ ᱠᱟᱛᱮᱫ ᱢᱤᱫ ᱫᱷᱟᱣ ᱜᱟᱱ ᱜᱮᱞᱮ ᱥᱟᱦᱟᱨᱟᱜᱼᱟ ᱟᱨ ᱛᱟᱭᱚᱢ ᱛᱮᱫᱚ ᱵᱟᱞᱮ ᱥᱟᱦᱟᱨᱟᱜᱼᱟ ᱥᱟᱦᱟᱨ ᱠᱷᱟᱡᱞᱮ ᱥᱟᱦᱟᱨᱟᱜᱼᱟ ᱵᱟᱝᱠᱷᱟᱡ ᱵᱟᱝ ᱟᱨ ᱤᱱᱟᱹ ᱛᱮᱜᱮ ᱦᱩᱲᱩ ᱫᱚ ᱦᱩᱭᱩᱜ ᱛᱟᱞᱮᱭᱟ ᱟᱨ ᱥᱟᱦᱟᱨ ᱠᱟᱹᱢᱤ ᱦᱚᱸ ᱢᱟᱱᱮᱧ ᱜᱚᱲᱚᱣᱟᱠᱚ ᱜᱮᱭᱟ ᱟᱞᱮ ᱚᱲᱟᱜ ᱨᱮᱱ ᱠᱚ ᱪᱟᱞᱟᱜᱼᱟ ᱥᱟᱦᱟᱨ ᱯᱟᱥᱱᱟᱣ ᱜᱩᱨᱤᱡ ᱥᱟᱦᱟᱨ ᱯᱟᱥᱱᱟᱣ ᱛᱚ ᱤᱱ ᱥᱚᱢᱚᱭ ᱤᱧ ᱪᱟᱞᱟᱜᱼᱟ ᱛᱚ ᱤᱧ ᱦᱩᱧ ᱪᱟᱞᱟᱜᱼᱟ ᱤᱱ ᱥᱚᱢᱚᱭ ᱜᱮ ᱤᱧ ᱦᱚᱧ ᱜᱚᱲᱚᱣᱟᱠᱚᱣᱟ ᱯᱟᱥᱱᱟᱣ ᱜᱚᱲᱚᱣᱟᱠᱚᱣᱟ ᱜᱩᱨᱤᱡ ᱥᱟᱦᱟᱨ ᱯᱟᱥᱱᱟᱣ ᱜᱩᱨᱤᱡ ᱥᱟᱦᱟᱨ ᱠᱚᱞᱮ ᱵᱮᱵᱚᱦᱟᱨᱟ ᱟᱞᱮ ᱦᱚᱸ ᱜᱩᱨᱤᱡ ᱥᱟᱦᱟᱨ ᱠᱚᱦᱚᱸ